ᱤᱧᱟᱹᱜ ᱫᱷᱚᱨᱚᱢ ᱫᱚ ᱥᱟᱨᱱᱟ ᱫᱷᱚᱨᱚᱢ ᱠᱟᱱᱟ ᱡᱟᱦᱟᱸ ᱫᱚ ᱢᱟᱲᱟᱝ ᱥᱮᱫᱟᱭ ᱦᱟᱯᱲᱟᱢ ᱠᱷᱚᱱ ᱠᱚ ᱢᱟᱱᱟᱣ ᱟᱹᱜᱩ ᱟᱠᱟᱫᱼᱟ ᱱᱚᱣᱟ ᱫᱷᱚᱨᱚᱢ ᱫᱚ ᱟᱹᱰᱤ ᱠᱮᱴᱮᱡ ᱫᱷᱚᱨᱚᱢ ᱠᱟᱱᱟ ᱟᱨ ᱥᱟᱨᱱᱟ ᱫᱷᱚᱨᱚᱢ ᱫᱚ ᱡᱟᱦᱟᱸ ᱛᱤᱱᱟᱹᱜ ᱯᱚᱨᱟᱵᱽᱼᱯᱩᱱᱟᱹᱭ ᱱᱚᱣᱟ ᱥᱟᱢᱟᱡᱽ ᱱᱚᱣᱟ ᱥᱟᱱᱛᱟᱲ ᱥᱚᱢᱟᱡᱽ ᱛᱟᱞᱟ ᱨᱮ ᱡᱟᱦᱟᱸ ᱛᱤᱱᱟᱹᱜ ᱮᱱᱮᱡᱼᱥᱮᱨᱮᱧ ᱢᱮᱱᱟᱜᱼᱟ ᱚᱱᱟ ᱫᱚ ᱟᱹᱰᱤ ᱨᱟᱹᱥᱠᱟᱹ ᱨᱚᱢᱚᱡᱽ ᱛᱮᱜᱮ ᱪᱟᱞᱟᱜ ᱠᱟᱱᱟ ᱟᱨ ᱡᱟᱦᱟᱸ ᱛᱤᱱᱟᱹᱜ ᱱᱟᱜᱟᱢ ᱠᱚᱨᱮᱱᱟᱜ ᱠᱟᱹᱦᱱᱤ ᱠᱚ ᱢᱮᱱᱟᱜᱼᱟ ᱚᱱᱟ ᱦᱚᱸ ᱟᱹᱰᱤ ᱨᱟᱹᱥᱠᱟᱹ ᱛᱮᱜᱮ ᱞᱮ ᱢᱟᱱᱟᱣᱮᱫᱼᱟ ᱥᱟᱨᱱᱟ ᱫᱷᱚᱨᱚᱢ ᱤᱫᱤ ᱠᱟᱛᱮ ᱱᱤᱛ ᱟᱞᱮ ᱡᱷᱟᱲᱠᱷᱚᱸᱰ ᱯᱚᱱᱚᱛ ᱨᱮᱫᱚ ᱟᱹᱣᱨᱤ ᱞᱮ ᱧᱟᱢᱟ ᱮᱱᱛᱮ ᱨᱮᱦᱚᱸ ᱟᱞᱮ ᱥᱮᱫᱟᱭ ᱦᱟᱯᱲᱟᱢ ᱠᱚ ᱢᱟᱱᱟᱣ ᱟᱹᱜᱩ ᱟᱠᱟᱫ ᱠᱚ ᱮᱱᱠᱷᱟᱱ ᱟᱞᱮ ᱦᱚᱸ ᱚᱱᱟ ᱥᱟᱨᱱᱟ ᱫᱷᱚᱨᱚᱢ ᱛᱮᱜᱮᱞᱮ ᱪᱟᱞᱟᱜ ᱠᱟᱱᱟ ᱟᱨ ᱱᱚᱣᱟ ᱫᱷᱚᱨᱚᱢ ᱫᱚ ᱢᱤᱫ ᱟᱞᱮᱭᱟᱜ ᱫᱷᱚᱨᱚᱢ ᱠᱟᱱᱟ ᱱᱤᱛᱚᱜ ᱫᱚ ᱱᱚᱣᱟ ᱜᱮ ᱟᱞᱮ ᱢᱟᱱᱟᱣ ᱵᱟᱛᱟᱣ ᱛᱮᱜᱮ ᱦᱩᱭ ᱟᱞᱮᱭᱟ ᱟᱨ ᱱᱚᱣᱟ ᱫᱷᱚᱨᱚᱢ ᱪᱷᱟᱲᱟ ᱠᱟᱛᱮᱫ ᱫᱚ ᱮᱴᱟᱜ ᱫᱷᱚᱨᱚᱢ ᱫᱚ ᱵᱟᱝᱞᱮ ᱠᱩᱥᱤᱭᱟᱫᱟ ᱱᱚᱣᱟ ᱥᱟᱨᱱᱟ ᱫᱷᱚᱨᱚᱢ ᱫᱚ ᱟᱹᱰᱤ ᱵᱮᱥᱟ ᱱᱚᱣᱟ ᱫᱷᱚᱨᱚᱢ ᱤᱫᱤ ᱠᱟᱛᱮᱫ ᱡᱩᱫᱤ ᱮᱴᱟᱜ ᱫᱷᱚᱨᱚᱢ ᱮᱢ ᱢᱟᱱᱟᱣᱟ ᱛᱳ ᱠᱷᱟᱱ ᱚᱱᱟ ᱫᱚ ᱟᱹᱰᱤ ᱵᱟᱹᱲᱤᱡ ᱮ ᱠᱟᱹᱢᱤᱭᱟ ᱱᱚᱣᱟ ᱫᱷᱚᱨᱚᱢ ᱨᱮᱫᱚ ᱢᱤᱫ

ᱵᱮᱥ ᱫᱷᱚᱨᱚᱢ ᱠᱟᱱᱟ ᱵᱮᱥ ᱵᱩᱡᱷᱟᱹᱜᱼᱟ ᱱᱚᱣᱟ ᱫᱷᱚᱨᱚᱢ ᱨᱮ ᱮᱱᱮᱡᱼᱥᱮᱨᱮᱧ ᱞᱟᱭᱼᱞᱟᱠᱪᱟᱨ ᱫᱷᱚᱨᱚᱢ ᱯᱩᱛᱷᱤ ᱡᱮ ᱵᱟᱝ ᱟᱹᱰᱤᱜᱟᱱ ᱱᱚᱝᱠᱟᱱ ᱦᱚᱲᱦᱚᱸ ᱢᱮᱱᱟᱜ ᱠᱚᱣᱟ ᱡᱮ ᱟᱵᱚ ᱫᱟᱲᱮ ᱮᱢ ᱞᱟᱹᱜᱤᱫ ᱦᱚᱸ ᱢᱤᱫ ᱠᱟᱹᱦᱟᱱᱤ ᱢᱤᱫ ᱯᱩᱛᱷᱤ ᱨᱮᱠᱚ ᱚᱞ ᱟᱠᱟᱫᱼᱟ ᱟᱨ ᱱᱚᱣᱟ ᱤᱫᱤ ᱛᱮᱜᱮ ᱥᱟᱨᱱᱟ ᱫᱷᱚᱨᱚᱢ ᱱᱤᱛ ᱵᱟᱧᱪᱟᱣ ᱢᱮᱱᱟᱜᱼᱟ ᱟᱨ ᱱᱚᱣᱟ ᱞᱟᱹᱜᱤᱫ ᱟᱵᱚ ᱡᱷᱟᱲᱠᱷᱚᱸᱰ ᱯᱚᱱᱚᱛ ᱨᱮ ᱱᱤᱛᱵᱚ ᱞᱟᱹᱲᱟᱹᱭ ᱠᱟᱱᱟ ᱥᱟᱨᱱᱟ ᱫᱷᱚᱨᱚᱢ ᱧᱟᱢ ᱞᱟᱹᱜᱤᱫ